ᱮᱛᱚᱦᱚᱵ ᱯᱟᱭᱨᱟᱜ ᱠᱚ ᱥᱟᱫᱷᱟᱨᱚᱱ ᱦᱩᱲᱟᱜ ᱱᱚᱝᱠᱟ ᱠᱟᱛᱮ ᱦᱩᱭᱩᱜ ᱜᱮᱭᱟ ᱡᱟᱦᱟᱸ ᱯᱟᱭᱨᱟᱤᱡ ᱯᱟᱭᱨᱟᱜ ᱵᱟᱭ ᱵᱟᱲᱟᱭᱟ ᱫᱟᱜ ᱪᱮᱛᱟᱱ ᱨᱮ ᱪᱟᱞᱮ ᱛᱟᱦᱮᱸ ᱵᱟᱭ ᱫᱟᱲᱮᱭᱟᱜᱼᱟ ᱱᱚᱝᱠᱟᱱᱟᱜ ᱥᱟᱫᱷᱚᱨᱚᱱ ᱦᱩᱲᱟᱹᱜ ᱫᱚ ᱦᱩᱭᱩᱜ ᱜᱮ ᱛᱟᱭᱟ ᱚᱱᱟ ᱠᱚ ᱥᱩᱫᱷᱨᱟᱹᱣ ᱱᱚᱝᱠᱟ ᱠᱟᱛᱮᱜ ᱠᱚᱨᱟᱣ ᱦᱩᱭᱩᱜ ᱛᱟᱭᱟ ᱢᱟᱦᱟᱸ ᱨᱮ ᱠᱚᱢ ᱜᱮᱭᱟ ᱫᱟᱜ ᱥᱮ ᱟᱡ ᱢᱟᱦᱟᱸ ᱨᱮ ᱛᱤᱸᱜᱩ ᱠᱟᱛᱮᱜ ᱠᱷᱚᱞᱮᱡ ᱛᱤᱭᱚᱜᱟ ᱚᱱᱠᱟᱱ ᱡᱟᱭᱜᱟ ᱨᱮ ᱯᱩᱭᱞᱟᱹ ᱫᱟᱜ ᱨᱮ ᱪᱟᱯᱮ ᱛᱟᱦᱮᱸ ᱨᱮᱱᱟᱜ ᱪᱮᱥᱴᱟ ᱦᱩᱭᱩᱜ ᱛᱟᱭᱟ ᱪᱟᱯᱮ ᱛᱟᱦᱮᱸ ᱫᱟᱲᱮᱭᱟᱜ ᱠᱷᱟᱱᱮ ᱛᱟᱨ ᱯᱚᱨ ᱵᱟᱹᱭ ᱵᱟᱹᱭ ᱛᱮ ᱵᱟᱱᱟᱨ ᱛᱤ ᱵᱟᱱᱟᱨ ᱡᱟᱸᱜᱟ ᱫᱟᱜ ᱠᱟᱴᱟᱣ ᱨᱮᱱᱟᱜ ᱪᱮᱥᱴᱟ ᱦᱩᱭᱩᱜ ᱛᱟᱭᱟ ᱚᱱᱠᱟ ᱠᱟᱛᱮᱜ ᱜᱮ ᱱᱚᱣᱟ ᱥᱩᱫᱷᱨᱟᱹᱣ ᱫᱚ ᱠᱚᱨᱟᱣᱼᱟᱭ ᱟᱨ ᱢᱤᱫ ᱦᱚᱲ ᱫᱟᱜ ᱨᱮᱭᱟᱜ ᱵᱚᱛᱚᱨ ᱮᱲᱟᱣ ᱠᱟᱛᱮᱜ ᱜᱷᱩᱴᱩ ᱥᱮᱫ ᱱᱚᱝᱠᱟ ᱠᱟᱛᱮᱫ ᱨᱟᱠᱟᱵ ᱪᱮᱥᱴᱟᱭᱟᱭ ᱡᱩᱫᱤ ᱟᱹᱛᱩᱜ ᱠᱟᱱᱟ ᱫᱟᱜ ᱛᱟᱦᱚᱞᱮ ᱚᱱᱟ ᱟᱹᱛᱩᱜ ᱫᱟᱜ ᱨᱮᱱᱟᱜ ᱴᱟᱱ ᱥᱟᱞᱟᱜ ᱜᱮ ᱛᱟᱞ ᱢᱮᱞᱟᱣ ᱠᱟᱛᱮᱜ ᱵᱟᱨᱭᱟ ᱛᱤ ᱵᱟᱨᱭᱟ ᱡᱟᱸᱜᱟ ᱞᱟᱲᱟ ᱦᱩᱭᱩᱜ ᱛᱟᱭᱟ ᱛᱤ ᱛᱮᱫᱚ ᱫᱟᱜ ᱮ ᱠᱟᱴᱟᱣᱼᱟ ᱟᱨ ᱡᱟᱸᱜᱟ ᱛᱮᱫᱚᱭ ᱯᱷᱟᱸᱫᱟᱭᱟ ᱱᱚᱝᱠᱟ ᱠᱟᱛᱮᱫ ᱜᱮ ᱫᱷᱟᱨᱮ ᱥᱮᱫ ᱥᱮ ᱜᱷᱩᱴᱩ ᱥᱮᱫ ᱮ ᱨᱟᱠᱟᱵ ᱟᱭ